ᱦᱮᱸ ᱤᱧ ᱫᱚ ᱥᱟᱱᱛᱟᱞᱤ ᱟᱲᱟᱝ ᱥᱮ ᱥᱟᱱᱛᱟᱲ ᱨᱚᱲ ᱫᱚ ᱟᱹᱰᱤ ᱜᱮᱧ ᱠᱩᱥᱤᱭᱟᱜᱼᱟ ᱪᱮᱫᱟᱜ ᱥᱮ ᱤᱧ ᱫᱚ ᱢᱤᱫᱴᱟᱝ ᱥᱟᱱᱛᱟᱲ ᱦᱚᱯᱚᱱ ᱥᱟᱱᱛᱟᱲ ᱦᱚᱯᱚᱱ ᱱᱤᱭᱟᱹ ᱠᱦᱟᱱ ᱤᱧ ᱡᱩᱫᱤ ᱤᱧᱟᱹᱜ ᱱᱤᱡᱮᱨ ᱟᱲᱟᱝ ᱛᱮ ᱵᱟᱹᱧ ᱨᱚᱲᱟ ᱮᱱᱥᱮ ᱠᱷᱟᱱ ᱤᱧᱟᱹᱜ ᱩᱯᱨᱩᱢ ᱜᱮ ᱪᱟᱵᱟᱜᱼᱟ ᱚᱱᱟᱛᱮ ᱥᱟᱱᱛᱟᱲ ᱨᱚᱲᱮᱧ ᱠᱩᱥᱤᱭᱟᱜᱼᱟ ᱱᱚᱣᱟ ᱨᱮᱫᱚ ᱟᱹᱰᱤ ᱨᱚᱠᱚᱢ ᱡᱚᱛᱚ ᱨᱮ ᱵᱷᱤᱱᱟᱹ ᱥᱟᱹᱜᱟᱹᱭ ᱢᱮᱱᱟᱜᱼᱟ ᱥᱟᱹᱜᱟᱭ ᱥᱟᱶᱛᱮ ᱦᱩᱰᱤᱧ ᱢᱟᱨᱟᱝ ᱦᱚᱲ ᱨᱚᱲᱟᱱ ᱞᱮᱠᱟ ᱢᱮᱱᱟᱜᱼᱟ ᱡᱚᱛᱚᱣᱟᱜ ᱨᱮ ᱢᱤᱫ ᱨᱚᱲᱛᱮ ᱩᱱᱤ ᱢᱤᱫᱴᱟᱝ ᱩᱯᱨᱩᱢ ᱟᱨ ᱱᱚᱣᱟ ᱢᱤᱫᱴᱟᱝ ᱥᱟᱱᱛᱟᱲᱛᱮ ᱨᱚᱲ ᱞᱮᱠᱷᱟᱱ ᱢᱤᱫᱴᱟᱝ ᱥᱚᱢᱟᱡᱽ ᱛᱟᱞᱟᱨᱮ ᱢᱤᱫᱴᱟᱝ ᱵᱷᱤᱱᱟᱹ ᱢᱤᱫᱴᱟᱝ ᱵᱮᱱᱟᱣᱟ ᱠᱤ ᱵᱟᱝᱟ ᱥᱟᱱᱛᱟᱲ ᱦᱚᱯᱚᱱ ᱠᱟᱱᱟᱭ ᱥᱮ ᱵᱟᱝ ᱟᱭ ᱱᱩᱭ ᱫᱚ ᱥᱟᱱᱛᱟᱲ ᱦᱚᱲ ᱠᱟᱱᱟᱭ ᱤᱱᱟᱹ ᱠᱷᱟᱱ ᱱᱚᱣᱟᱛᱮ ᱥᱟᱱᱛᱟᱲᱛᱮ ᱨᱚᱲ ᱵᱟᱝᱢᱟ ᱟᱹᱰᱤ ᱜᱟᱱ ᱢᱮᱱᱟᱜ ᱠᱚᱣᱟ ᱥᱮ ᱥᱟᱱᱛᱟᱲ ᱡᱩᱫᱤ ᱥᱟᱱᱛᱟᱲ ᱦᱩᱭ ᱠᱟᱛᱮ ᱥᱟᱱᱛᱟᱲᱛᱮ ᱵᱟᱭ ᱨᱚᱲᱟ ᱮᱱᱠᱷᱟᱱ ᱢᱟᱲᱟᱝ ᱨᱮ ᱩᱱᱤ ᱫᱚ ᱧᱮᱞ ᱛᱮᱜᱮ ᱵᱟᱭ ᱪᱤᱱᱦᱟᱹᱣ ᱦᱚᱪᱚᱱᱟ ᱥᱟᱱᱛᱟᱲ ᱵᱟᱝᱟ ᱥᱟᱱᱛᱟᱲ ᱛᱮ ᱡᱩᱫᱤ ᱵᱟᱢ ᱨᱚᱲᱟ ᱠᱟᱹᱴᱤᱡ ᱠᱟᱹᱴᱤᱡᱛᱮ ᱱᱤᱡᱮᱨᱟᱜ ᱟᱹᱨᱤ ᱪᱟᱹᱞᱤ ᱥᱟᱶᱛᱟ ᱫᱷᱚᱨᱚᱢ ᱨᱚᱲ ᱟᱲᱟᱝ ᱥᱟᱶᱛᱮ ᱮᱠᱫᱚᱢ ᱡᱚᱛᱚ ᱱᱤᱡᱮ ᱦᱚᱸ ᱦᱚᱲ ᱥᱟᱶᱛᱮ ᱱᱤᱡᱮ ᱦᱚᱸ ᱚᱸᱰᱮ ᱟᱫ ᱩᱛᱟᱹᱨᱚᱜᱼᱟ ᱮᱱᱠᱷᱟᱱ ᱱᱤᱭᱟᱹ ᱤᱭᱟᱹ ᱛᱮᱜᱮ ᱚᱱᱟ ᱠᱷᱟᱹᱛᱤᱨᱛᱮ ᱤᱧᱟᱹᱜ ᱟᱹᱰᱤ ᱜᱚᱨᱚᱵᱟᱱ ᱠᱟᱛᱷᱟ ᱠᱤ ᱤᱧ ᱢᱤᱫᱴᱟᱝ ᱥᱟᱱᱛᱟᱲ ᱚᱲᱟᱜ ᱨᱮᱧ ᱡᱟᱱᱟᱢᱱᱟ ᱥᱟᱱᱛᱟᱲ ᱦᱚᱲ ᱥᱟᱶᱛᱮ ᱥᱟᱱᱛᱟᱲ ᱟᱲᱟᱝᱛᱮ ᱤᱧ ᱨᱚᱲ ᱠᱟᱱᱟ ᱤᱱᱟᱹ ᱠᱷᱟᱱ ᱱᱤᱭᱟᱹ ᱜᱮ ᱡᱚᱛᱚ ᱠᱷᱚᱱ ᱟᱹᱰᱤ ᱨᱟᱹᱥᱠᱟᱹ ᱨᱮᱱᱟᱜ ᱠᱟᱛᱷᱟ ᱟᱹᱰᱤ ᱵᱷᱟᱹᱜᱟᱹᱱ ᱚᱱᱟ ᱤᱭᱟᱹᱛᱮ ᱡᱟᱦᱟᱸᱛᱮ ᱤᱧᱟᱹᱜ ᱵᱷᱟᱜᱽᱜᱚ ᱛᱤᱧ ᱤᱧᱤᱧ ᱧᱟᱢ ᱟᱠᱟᱫᱟ ᱱᱚᱣᱟ ᱥᱟᱱᱛᱟᱲ ᱟᱲᱟᱝᱛᱮ ᱨᱚᱲ ᱞᱟᱹᱜᱤᱫ ᱡᱟᱦᱟᱸᱭ ᱵᱷᱟᱜᱚ ᱡᱟᱹᱱᱤᱡ ᱜᱮᱠᱚ ᱧᱟᱢᱟ ᱵᱟᱝᱠᱷᱟᱱ ᱟᱹᱰᱤ ᱜᱟᱱ ᱤᱭᱟᱹ ᱨᱮ ᱢᱮᱱᱟᱜ ᱠᱚᱣᱟ ᱡᱟᱦᱟᱸᱭ ᱥᱟᱱᱛᱟᱲ ᱨᱚᱲ ᱵᱟᱝᱟ ᱵᱟᱠᱚ ᱵᱟᱲᱟᱭᱟ ᱥᱟᱱᱛᱟᱲ ᱨᱮ ᱡᱟᱦᱟᱸ ᱢᱤᱫᱴᱟᱝ ᱥᱟᱯᱷᱟᱼᱥᱟᱯᱷᱤ ᱢᱮᱱᱟᱜᱼᱟ ᱚᱱᱟ ᱫᱚ ᱮᱴᱟᱜ ᱟᱲᱟᱝ ᱨᱮᱫᱚ ᱚᱱᱠᱟ ᱫᱚ ᱵᱟᱹᱱᱩᱜ ᱟᱹᱱᱤᱡ ᱡᱟᱦᱟᱸ ᱞᱮᱠᱟ ᱡᱩᱫᱤ ᱥᱟᱹᱜᱟᱹᱭ ᱵᱚᱱ ᱧᱮᱞᱟ ᱮᱴᱟᱜ ᱨᱮ ᱫᱚ ᱡᱚᱛᱚ ᱠᱚ ᱞᱟᱹᱭᱟ ᱡᱮᱢᱚᱱ ᱤᱝᱞᱤᱥ ᱥᱮᱫ ᱵᱚᱱ ᱪᱟᱞᱟᱜᱼᱟ ᱚᱱᱟ ᱨᱮᱫᱚ ᱟᱝᱠᱮᱞ ᱢᱟᱨᱟᱝ ᱤᱡ ᱦᱚᱸ ᱟᱝᱠᱮᱞ ᱢᱟᱨᱟᱝᱵᱟ ᱦᱚᱸ ᱟᱝᱠᱮᱞᱮ ᱢᱮᱛᱟᱭᱟ ᱦᱩᱰᱤᱧᱵᱟ ᱦᱚᱸ ᱟᱝᱠᱮᱞᱮ ᱢᱮᱛᱟᱭᱟ ᱤᱱᱟᱹ ᱠᱷᱟᱱ ᱱᱚᱣᱟ ᱫᱚ ᱥᱟᱱᱛᱟᱲ ᱨᱮᱫᱚ ᱚᱱᱟᱫᱚ ᱢᱤᱫᱴᱟᱝ ᱥᱟᱹᱜᱟᱹᱭ ᱜᱮ ᱵᱷᱤᱱᱟᱹᱭᱟ ᱩᱱᱤ ᱫᱚ ᱠᱟᱠᱟ ᱠᱟᱱᱟᱭ ᱥᱮ ᱢᱟᱨᱟᱝᱵᱟ ᱠᱟᱱᱟᱭ ᱢᱟᱢᱚ ᱠᱟᱱᱟᱭ ᱥᱮ ᱢᱟᱹᱢᱤ ᱠᱟᱱᱟᱭ ᱢᱟᱢᱚ ᱦᱟᱲᱟᱢ ᱥᱮ ᱜᱚᱲᱚᱢ ᱵᱩᱲᱦᱤ ᱠᱟᱱᱟᱭ ᱤᱠᱷᱟᱹᱱ ᱡᱚᱛᱚ ᱱᱚᱣᱟ ᱨᱮᱜᱮ ᱵᱚᱫᱚᱞ ᱵᱚᱱᱟᱭ ᱥᱮ ᱱᱚᱣᱟ ᱛᱮᱜᱮ ᱪᱤᱱᱦᱟᱹᱯ ᱵᱚᱱᱟᱭ ᱱᱤᱭᱟᱹ ᱤᱭᱟᱹ ᱛᱮᱜᱮ ᱟᱹᱰᱤ ᱨᱟᱹᱥᱠᱟᱹᱧ ᱟᱹᱭᱠᱟᱹᱣᱫᱟ ᱟᱹᱰᱤ ᱜᱚᱨᱚᱵ ᱤᱧ ᱟᱹᱭᱠᱟᱮᱜᱼᱟ ᱡᱮ ᱤᱧ ᱫᱚ ᱥᱟᱱᱛᱟᱲ ᱦᱚᱯᱚᱱ ᱠᱟᱹᱱᱟᱹᱧ